ᱛᱮᱦᱤᱧ ᱠᱳᱞᱠᱟᱛᱟᱧ ᱪᱟᱞᱟᱣ ᱞᱮᱱᱟ ᱢᱤᱫᱴᱮᱡ ᱠᱟᱹᱢᱤ ᱞᱟᱹᱜᱤᱫ ᱫᱤᱭᱮ ᱠᱟᱹᱢᱤ ᱫᱚ ᱵᱟᱝ ᱦᱩᱭ ᱞᱮᱱ ᱛᱤᱧᱟᱹ ᱟᱨ ᱧᱤᱫᱟᱹᱧ ᱨᱩᱣᱟᱹᱲᱚᱜ ᱠᱟᱱᱟ ᱟᱹᱰᱤ ᱧᱤᱫᱟᱹᱧ ᱨᱩᱣᱟᱹᱲ ᱮᱱᱟ ᱱᱚᱰᱮ ᱵᱳᱞᱯᱩᱨ ᱴᱮᱥᱚᱱ ᱨᱮ ᱫᱚᱥ ᱵᱟᱡᱮᱧ ᱯᱷᱮᱰ ᱮᱱᱟ ᱯᱷᱮᱰ ᱠᱟᱛᱮᱫ ᱵᱟᱥᱴᱮᱱᱰ ᱤᱧ ᱥᱮᱱ ᱮᱱᱟ ᱥᱮᱱ ᱠᱟᱛᱮᱫ ᱚᱱᱟ ᱵᱟᱥ ᱦᱚᱸ ᱵᱟᱹᱧ ᱧᱮᱞ ᱧᱟᱢᱫᱟ ᱴᱳᱴᱳ ᱦᱚᱸ ᱵᱟᱹᱧ ᱧᱮᱞ ᱧᱟᱢ ᱞᱮᱫᱟ ᱛᱷᱚᱲᱟ ᱜᱟᱱ ᱥᱟᱹᱜᱤᱧ ᱨᱮ ᱪᱟᱞᱟᱣ ᱠᱟᱛᱮᱜ ᱢᱤᱫᱴᱮᱝ ᱴᱳᱴᱳ ᱵᱟᱞᱟᱧ ᱧᱮᱞ ᱧᱟᱢ ᱠᱮᱫᱮᱭᱟ ᱟᱫᱚ ᱫᱤᱭᱮᱧ ᱢᱮᱛᱟ ᱫᱮᱭᱟ ᱪᱟᱞᱟᱜ ᱟᱢ ᱢᱚᱥᱰᱟᱞ ᱛᱮ ᱟᱫᱚᱭ ᱞᱟᱹᱭ ᱠᱮᱫᱟ ᱦᱮᱸ ᱪᱟᱞᱟᱜ ᱜᱤᱭᱟᱹᱧ ᱠᱩᱞᱤ ᱠᱮᱫᱮᱭᱟᱹᱧ ᱛᱤᱱᱟᱜ ᱵᱷᱟᱲᱟᱢ ᱦᱟᱛᱟᱣᱟ ᱟᱫᱚᱭ ᱞᱟᱹᱭ ᱠᱮᱫᱟ ᱢᱤᱫ ᱥᱚ ᱴᱟᱠᱟᱧ ᱦᱟᱛᱟᱣᱟ ᱟᱫᱚᱧ ᱞᱟᱹᱭ ᱠᱮᱫᱟ ᱴᱷᱤᱠ ᱜᱮᱭᱟ ᱪᱚᱞᱚ ᱟᱹᱰᱤ ᱢᱚᱸᱡ ᱛᱮᱜᱮᱭ ᱤᱫᱤ ᱠᱤᱫᱤᱧᱟ ᱟᱫᱚᱭ ᱢᱤᱛᱤᱧ ᱠᱟᱱᱟ ᱚᱠᱟ ᱛᱮᱢ ᱥᱮᱱ ᱞᱮᱱᱟ ᱵᱤᱴᱤ ᱟᱫᱚᱧ ᱢᱮᱛᱟᱭ ᱠᱟᱱᱟ ᱠᱳᱞᱠᱟᱛᱟᱧ ᱥᱮᱱ ᱞᱮᱱᱟ ᱠᱟᱹᱢᱤ ᱥᱮᱸᱫᱽᱨᱟ ᱫᱤᱭᱮ ᱠᱟᱹᱢᱤ ᱵᱟᱝ ᱦᱩᱭ ᱞᱮᱱ ᱛᱤᱧ ᱛᱮᱧ ᱨᱩᱣᱟᱹᱲ ᱮᱱᱟ ᱴᱮᱨᱮᱱ ᱦᱚᱸ ᱟᱹᱰᱤ ᱞᱮᱴ ᱦᱮᱡ ᱮᱱᱟ ᱟᱫᱚᱧ ᱧᱤᱫᱟᱹᱭᱮᱱᱟ ᱟᱫᱚ ᱚᱱᱟᱛᱮ ᱟᱢᱟᱜ ᱜᱟᱹᱰᱤᱧ ᱧᱟᱢ ᱠᱮᱫᱟ ᱟᱹᱰᱤ ᱢᱚᱡ ᱛᱮᱢ ᱟᱹᱜᱩ ᱠᱤᱫᱤᱧᱟ ᱟᱭᱢᱟ ᱟᱭᱢᱟ ᱥᱟᱨᱦᱟᱣ